ᱠᱟᱹᱴᱤᱡ ᱥᱤᱢ ᱥᱩᱠᱨᱤ ᱥᱮ ᱜᱮᱰᱮ ᱠᱚ ᱟᱹᱥᱩᱞ ᱨᱮ ᱡᱚᱠᱷᱚᱱ ᱠᱟᱹᱴᱤᱡ ᱠᱚ ᱛᱟᱦᱮᱱᱟ ᱩᱱ ᱚᱠᱛᱚ ᱩᱱ ᱥᱚᱢᱚᱭ ᱫᱚ ᱟᱵᱚ ᱥᱚᱢᱚᱭ ᱢᱚᱛᱚ ᱡᱚᱢ ᱮᱢᱟᱣᱟᱠᱚ ᱦᱩᱭᱩᱜᱼᱟ ᱟᱨ ᱡᱮᱢᱚᱱ ᱥᱮᱛᱟ ᱠᱚ ᱟᱨ ᱠᱟᱹᱦᱩ ᱠᱚ ᱡᱮᱱᱚ ᱵᱟᱠᱚ ᱟᱹᱛᱠᱤᱨ ᱠᱚ ᱚᱱᱛᱮ ᱦᱚᱸ ᱱᱚᱡᱚᱨ ᱮᱢ ᱦᱩᱭᱩᱜᱼᱟ ᱧᱮᱞ ᱠᱚ ᱦᱩᱭᱩᱜᱼᱟ ᱟᱨ ᱡᱟᱦᱟᱸ ᱨᱳᱜᱽ ᱥᱮ ᱨᱩᱣᱟᱹ ᱦᱟᱹᱥᱩ ᱧᱟᱢ ᱞᱮᱠᱚ ᱠᱷᱟᱱ ᱚᱱᱛᱮ ᱦᱚᱸ ᱱᱚᱡᱚᱨ ᱞᱟᱜᱟᱣ ᱦᱩᱭᱩᱜᱼᱟ ᱡᱮᱱᱚ ᱡᱟᱦᱟᱱᱟᱜ ᱨᱩᱣᱟᱹ ᱦᱟᱹᱥᱩ ᱧᱟᱢ ᱞᱮᱱᱠᱷᱟᱱ ᱚᱱᱟ ᱪᱮᱫ ᱨᱟᱱ ᱢᱩᱨᱜᱟᱹᱱ ᱮᱢᱟᱣᱟᱠᱚ ᱠᱷᱟᱱ ᱠᱚ ᱵᱮᱥᱚᱜᱼᱟ ᱠᱟᱹᱴᱤᱡ ᱨᱮᱫᱚ ᱛᱷᱚᱲᱟ ᱡᱚᱛᱱᱚ ᱧᱚᱜ ᱠᱚ ᱦᱩᱭᱩᱜᱼᱟ ᱟᱨ ᱡᱟᱦᱟᱸ ᱱᱟᱥᱮᱭᱟᱜ ᱠᱚ ᱦᱟᱨᱟ ᱧᱚᱜᱚᱜᱼᱟ ᱛᱚᱠᱷᱚᱱ ᱫᱚ ᱟᱥᱛᱮ ᱟᱥᱛᱮ ᱡᱚᱛᱱᱚ ᱵᱟᱵᱚ ᱠᱚᱢᱟᱣ ᱤᱫᱤᱭᱟ ᱡᱚᱢ ᱫᱚᱵᱚ ᱮᱢᱟᱣᱟᱠᱚᱣᱟ ᱡᱟᱦᱟᱸ ᱠᱚ ᱦᱟᱨᱟ ᱞᱮᱱᱠᱷᱟᱱ ᱩᱱᱠᱩ ᱫᱚ ᱟᱹᱰᱤ ᱟᱠᱚ ᱛᱮᱜᱮ ᱡᱚᱢᱟᱠᱚ ᱟᱵᱚ ᱥᱚᱢᱚᱭ ᱢᱚᱛᱚ ᱡᱚᱢ ᱵᱚᱱ ᱮᱢᱟᱣᱟᱠᱚᱣᱟ ᱟᱨ ᱡᱚᱢ ᱵᱚᱱ ᱮᱢᱟᱣᱟᱠᱚ ᱠᱷᱟᱱ ᱜᱮ ᱩᱱᱠᱩ ᱫᱚ ᱦᱟᱨᱟᱜ ᱟᱠᱚ ᱟᱨ ᱦᱟᱨᱟ ᱞᱮᱱᱠᱷᱟᱱ ᱜᱮ ᱡᱟᱭᱦᱳᱠ ᱩᱱᱠᱩ ᱠᱷᱚᱱ ᱫᱚ ᱱᱟᱥᱮᱭᱟᱜ ᱵᱤᱱᱤ ᱯᱷᱤᱥᱟᱨᱤ ᱧᱟᱢᱚᱜᱼᱟ ᱟᱨ